ᱦᱮᱸ ᱥᱠᱩᱞ ᱨᱮᱫᱚ ᱢᱤᱫ ᱫᱤᱱ ᱠᱟᱹᱴᱤᱡ ᱜᱤᱫᱽᱨᱟᱹ ᱟᱞᱮ ᱠᱚᱨᱮᱱ ᱡᱚᱛᱚᱞᱮᱠᱟᱱᱟᱜ ᱜᱮᱠᱚ ᱥᱮᱬᱟ ᱪᱮᱫ ᱟᱠᱚ ᱠᱟᱱᱟ ᱚᱱᱮ ᱚᱞᱚᱜ ᱯᱟᱲᱦᱟᱜ ᱠᱷᱚᱱ ᱟᱨ ᱡᱟᱦᱟᱱᱟᱜ ᱦᱟᱛᱮᱨ ᱠᱟᱡᱽ ᱢᱟᱱᱮ ᱠᱟᱜᱚᱡᱽ ᱨᱮᱱᱟᱜ ᱱᱟᱹᱣᱠᱟᱹ ᱠᱚᱠᱚ ᱡᱩᱛᱟ ᱵᱟᱦᱟ ᱠᱚᱠᱚ ᱡᱩᱛᱟ ᱟᱨ ᱡᱚᱠᱷᱚᱱ ᱯᱚᱨᱤᱠᱠᱷᱟ ᱪᱟᱵᱟᱜ ᱛᱟᱠᱚᱣᱟ ᱟᱨ ᱛᱟᱭᱱᱚᱢ ᱛᱮ ᱦᱟᱛᱮᱨ ᱠᱟᱡᱽ ᱠᱚ ᱦᱟᱛᱟᱣᱟ ᱟᱫᱚ ᱟᱭᱢᱟ ᱜᱤᱫᱽᱨᱟᱹ ᱟᱭᱢᱟ ᱨᱚᱠᱚᱢ ᱠᱚ ᱵᱮᱱᱟᱣ ᱤᱫᱤᱭᱟ ᱚᱠᱚᱭ ᱠᱚᱫᱚ ᱦᱟᱹᱛᱤ ᱚᱠᱚᱭ ᱠᱚᱫᱚ ᱥᱟᱫᱚᱢ ᱚᱠᱚᱭ ᱠᱚᱫᱚ ᱡᱚ ᱡᱤᱱᱤᱥ ᱮᱢᱚᱱ ᱩᱞ ᱠᱚ ᱚᱠᱚᱭ ᱠᱚᱫᱚ ᱢᱟᱱᱮ ᱢᱟᱹᱨᱤᱪ ᱠᱚ ᱟᱨ ᱚᱠᱚᱭ ᱠᱚᱫᱚ ᱩᱱᱠᱩ ᱡᱤᱵᱽ ᱡᱚᱱᱛᱩ ᱠᱚᱜᱮ ᱠᱚ ᱵᱮᱱᱟᱣ ᱠᱚᱣᱟ ᱟᱨ ᱠᱚ ᱤᱫᱤᱭᱟᱠᱚᱣᱟ ᱚᱱᱟ ᱠᱟᱨᱚᱱᱛᱮ ᱜᱤᱫᱽᱨᱟᱹ ᱠᱚᱦᱚᱸ ᱟᱹᱰᱤ ᱵᱮᱥ ᱜᱮᱠᱚ ᱵᱩᱡᱷᱟᱹᱣᱟ ᱟᱨ ᱠᱩᱥᱤᱭᱟᱜᱼᱟ ᱠᱚ ᱡᱮ ᱦᱚᱸᱜᱼᱚᱭ ᱤᱧ ᱪᱮᱥᱴᱟᱣ ᱠᱟᱫᱟ ᱥᱠᱩᱞ ᱨᱮ ᱥᱤᱠᱷᱱᱟᱹᱛ ᱠᱚ ᱮᱢ ᱠᱟᱣᱫᱤᱧᱟ ᱟᱨ ᱱᱤᱭᱟᱹ ᱜᱮ ᱟᱹᱰᱤ ᱠᱩᱥᱤ ᱠᱚ ᱟᱹᱭᱠᱟᱹᱣᱟ